ᱦᱮᱸ ᱦᱮᱞᱚ ᱳ ᱵᱟᱹᱭᱦᱟᱹᱲᱨᱮ ᱦᱮᱱᱟᱢ ᱟ ᱥᱮᱪᱮᱫ ᱢᱟᱴ ᱥᱮᱫ ᱨᱮ ᱳ ᱦᱮᱸ ᱳ ᱦᱮᱸ ᱦᱮᱸ ᱦᱮᱸ ᱟᱫᱚᱧ ᱢᱮᱱᱮᱫ ᱛᱟᱦᱮᱸᱱᱟ ᱱᱮᱥ ᱛᱟᱦᱞᱮ ᱦᱩᱲᱩ ᱵᱟᱫ ᱫᱤᱭᱮ ᱟᱨ ᱪᱮᱫ ᱠᱩᱢ ᱨᱚᱦᱚᱭ ᱵᱟᱲᱟᱣᱟᱠᱟᱫᱟ ᱦᱮᱸ ᱳ ᱟᱨ ᱡᱟᱦᱟᱱᱟᱜ ᱠᱩ ᱥᱟᱠ ᱥᱚᱵᱡᱤ ᱠᱩ

ᱳ ᱦᱮᱸ ᱦᱮᱸ ᱦᱮᱸ ᱦᱮᱸ

ᱳ ᱳ ᱦᱮᱸ ᱦᱮᱸ ᱴᱷᱤᱠᱜᱮᱭᱟ ᱮᱠᱷᱚᱱ ᱟᱯᱮ ᱚᱠᱟᱠᱷᱚᱱᱟᱜ ᱤᱛᱟᱹᱯᱮ ᱧᱟᱢ ᱦᱟᱛᱟᱲᱮᱫᱟ ᱟᱢᱡᱮᱢ ᱨᱚᱦᱚᱭ ᱟᱠᱟᱫᱟ ᱱᱤᱭᱟᱹ ᱤᱛᱟᱹ ᱚᱠᱟᱨᱮᱢ ᱧᱟᱢ ᱟᱠᱟᱫᱟ ᱦᱮᱸ ᱵᱟᱡᱟᱨ ᱠᱷᱚᱡ ᱳ ᱦᱮᱸ ᱚᱱᱟᱢᱤᱫᱴᱮᱱ ᱠᱟᱱᱜᱮᱭᱟ ᱟᱨᱚ ᱢᱤᱫᱴᱮᱡ ᱠᱟᱱᱟ ᱡᱮ ᱟᱞᱮᱫᱚ ᱠᱤᱥᱤ ᱫᱚᱯᱛᱚᱨ ᱠᱷᱚᱱᱟᱜ ᱞᱮ ᱦᱤᱡᱩᱜ ᱠᱟᱱᱟᱞᱮ ᱦᱮᱸ ᱱᱤᱭᱟᱹᱫᱚ ᱟᱞᱮ ᱥᱩᱨᱨᱮᱜᱤ ᱦᱮᱱᱟᱜ ᱟ ᱵᱚᱞᱯᱩᱨ ᱥᱟᱱᱛᱤᱱᱤᱠᱮᱛᱚᱱ ᱨᱮ ᱥᱨᱤᱱᱤᱠᱮᱛᱚᱱ ᱨᱚᱛᱷᱤᱱᱫᱨᱚ ᱠᱨᱤᱥᱤ ᱫᱚᱯᱛᱚᱨ ᱠᱷᱚᱱᱟᱜ ᱞᱮ ᱦᱤᱡᱩᱜ ᱠᱟᱱᱟᱞᱮ ᱟᱫᱚ ᱟᱢ ᱡᱚᱫᱤ ᱡᱟᱦᱟᱱᱟᱜ ᱡᱮ ᱪᱟᱥᱟᱵᱟᱫ ᱥᱮ ᱡᱟᱦᱟᱱᱟᱜ ᱮᱴᱠᱮ ᱴᱚᱲᱮ ᱦᱩᱭᱟᱢ ᱠᱷᱟᱱ ᱥᱮ ᱡᱟᱦᱟᱱᱟᱜ ᱤᱛᱟᱹ ᱠᱩ ᱦᱚᱸ ᱵᱷᱟᱜᱤ ᱩᱱᱱᱚᱛᱚ ᱢᱟᱱᱮᱨᱮᱢ ᱠᱷᱚᱡᱚᱜ ᱠᱟᱱᱠᱷᱟᱡ ᱟᱞᱮ ᱱᱚᱰᱮᱞᱮ ᱛᱚᱭᱨᱤᱭᱮᱫᱟ ᱞᱮ ᱟᱞᱮᱚᱱᱟ ᱠᱚᱢ ᱯᱚᱭᱥᱟᱛᱮ ᱥᱮ ᱚᱱᱮᱠ ᱵᱤᱪᱚᱱ ᱦᱮᱱᱟᱜ ᱟ ᱯᱷᱨᱤᱛᱮᱦᱚᱸ ᱞᱮ ᱮᱢᱟᱠᱩ ᱠᱟᱱᱟᱪᱟᱹᱥᱤ ᱠᱩ ᱟᱫᱚ ᱚᱱᱱᱟᱠᱚᱫᱚ ᱟᱯᱮᱫᱚ ᱵᱟᱯᱮ ᱵᱟᱲᱟᱭᱟ ᱦᱮᱸ ᱟᱫᱚ ᱚᱱᱟᱜᱤᱧ ᱞᱟᱹᱭᱮᱫᱟ ᱟᱢ ᱡᱚᱫᱤ ᱚᱱᱠᱟ ᱫᱚᱨᱠᱟᱨᱟᱢ ᱠᱷᱟᱡ ᱥᱮ ᱟᱯᱮᱴᱚᱞᱟ ᱯᱟᱲᱟᱠᱚᱨᱮᱱ ᱡᱟᱦᱟᱸᱭ ᱠᱩ ᱪᱟᱹᱥᱤᱠᱩ ᱦᱮᱱᱟᱜ ᱠᱚᱣᱟ ᱥᱮᱠᱩ ᱟᱭᱢᱟᱫᱤᱱ ᱠᱷᱚᱱᱟᱜ ᱪᱟᱥ ᱟᱹᱜᱩᱭᱮᱫᱟᱠᱩ ᱱᱩᱠᱩ ᱠᱩ ᱛᱷᱚᱲᱟ ᱞᱟᱹᱭ ᱟᱠᱩᱢᱮᱦᱟᱜ ᱡᱮ ᱱᱚᱰᱮ ᱢᱤᱫᱴᱮᱡ ᱠᱨᱤᱥᱤ ᱫᱚᱯᱛᱚᱨ ᱦᱮᱱᱟᱜ ᱛᱟᱞᱮᱭᱟ ᱟᱞᱮ ᱱᱚᱝᱠᱟ ᱠᱤᱱᱛᱩ ᱡᱟᱦᱟᱸᱭ ᱪᱟᱥᱵᱟᱥᱫᱟᱠᱩ ᱛᱷᱚᱲᱟᱠᱩ ᱟᱨᱛᱷᱤᱠ ᱫᱤᱠᱫᱤᱭᱮᱠᱩ ᱚᱱᱩᱱᱚᱛᱚᱜᱮᱭᱟ ᱩᱱᱠᱩ ᱛᱷᱚᱲᱟᱞᱮ ᱥᱟᱦᱟᱡᱡᱚ ᱠᱚᱣᱟ ᱦᱮᱸ ᱦᱮᱸ ᱦᱮᱸ ᱵᱟᱦᱚ ᱱᱤᱭᱟᱹ ᱫᱚ ᱟᱹᱰᱤᱢᱟᱨᱟᱝ ᱵᱷᱟᱜᱤ ᱡᱤᱱᱤᱥ ᱠᱟᱱᱟ ᱜᱟᱞᱢᱟᱨᱟᱣ ᱫᱩᱲᱩᱵ ᱞᱮᱱᱠᱷᱟᱡ ᱪᱟᱹᱥᱤ ᱥᱮᱛᱮᱜ ᱱᱤᱭᱟᱹ ᱦᱚᱸ ᱟᱹᱰᱤ ᱢᱟᱨᱟᱝ ᱵᱷᱟᱜᱤ ᱡᱤᱱᱤᱥ ᱦᱩᱭᱫᱟᱲᱤᱭᱟᱜ ᱟ ᱟᱫᱚᱧ ᱢᱮᱱᱫᱟ ᱟᱯᱮᱫᱚ ᱚᱠᱟᱥᱮᱫ ᱨᱮᱱ ᱠᱟᱱᱟᱯᱮ ᱵᱚᱞᱮ ᱟᱪᱪᱷᱟ ᱚᱠᱟ ᱯᱚᱧᱪᱟᱭᱮᱛ ᱠᱟᱱᱟᱯᱮ ᱟᱪᱪᱷᱟ ᱟᱯᱮᱫᱚ ᱪᱮᱫ ᱛᱮᱯᱮ ᱪᱟᱥᱟ ᱢᱟᱱᱮ ᱟᱯᱮ ᱫᱟᱜ ᱚᱠᱟᱨᱮᱯᱮ ᱧᱟᱢᱟ ᱦᱮᱸ ᱦᱮᱸ ᱧᱟᱢᱚᱜ ᱟ

ᱳ ᱦᱮᱸ ᱛᱚ ᱟᱨᱢᱤᱫᱴᱮᱡ ᱠᱟᱛᱷᱟ ᱡᱮ ᱱᱮᱛᱟᱨᱠᱩ ᱢᱟᱱᱮ ᱦᱩᱲᱩ ᱠᱷᱮᱛᱠᱚᱨᱮ ᱥᱟᱠᱥᱚᱵᱡᱤ ᱠᱚᱦᱚᱸ ᱮᱢᱟᱯᱮᱭᱟᱠᱩᱨᱟᱱᱠᱩ ᱞᱟᱜᱟᱣᱮᱫᱟ ᱟᱯᱮᱠᱤ ᱥᱮ ᱥᱟᱨᱠᱚᱦᱚᱸ ᱮᱠᱫᱚᱢ ᱱᱚᱛᱩᱱ ᱱᱚᱛᱩᱱ ᱵᱟᱲᱟᱨ ᱠᱷᱚᱱᱟᱜᱯᱮ ᱠᱤᱨᱤᱧ ᱟᱹᱜᱩᱭᱮᱫᱟ ᱚᱱᱟ ᱩᱱᱱᱚᱛᱚᱢᱟᱱ ᱥᱟᱨᱠᱩ ᱠᱤᱨᱤᱧ ᱟᱹᱜᱩᱭᱮᱫᱟ ᱟᱯᱮ ᱚᱱᱟ ᱵᱟᱛᱠᱟᱛᱮᱜ ᱡᱟᱦᱟᱱᱟᱜ ᱠᱤ ᱡᱚᱭᱵᱚᱥᱟᱨ ᱯᱮ ᱵᱮᱵᱚᱦᱟᱨᱮᱫᱟ ᱥᱮ ᱱᱚᱣᱟ ᱠᱤᱴᱱᱟᱥᱚᱠ ᱜᱤ ᱳ ᱦᱮᱸ ᱚᱱᱟᱫᱚ ᱴᱷᱤᱠ ᱵᱟᱝᱠᱟᱱᱟ ᱠᱤᱱᱛᱩ ᱡᱚᱭᱵᱚᱥᱟᱨ ᱛᱷᱚᱲᱟᱢ ᱵᱮᱵᱚᱦᱟᱨ ᱞᱮᱠᱷᱟᱡ ᱜᱩᱨᱤᱡ ᱦᱟᱥᱟ ᱡᱮᱴᱟᱠᱩ ᱢᱮᱛᱟᱜ ᱠᱟᱱᱟ ᱜᱩᱨᱤᱡ ᱢᱟᱫᱮᱸᱨᱮ ᱧᱟᱢᱚᱜ ᱟ ᱚᱱᱟᱠᱩ ᱡᱚᱫᱤᱢ ᱵᱮᱵᱚᱦᱟᱨ ᱞᱮᱠᱷᱟᱡ ᱫᱚ ᱱᱚᱛᱮ ᱠᱷᱚᱨᱚᱡ ᱦᱚ ᱛᱷᱚᱲᱟ ᱠᱚᱢᱚᱜ ᱠᱟᱱᱛᱟᱢᱟ ᱟᱨ ᱱᱚᱛᱮ ᱨᱚᱜᱵᱮᱫᱷᱤ ᱦᱚᱸ ᱠᱚᱢᱧᱟᱢ ᱟᱢᱟ ᱟᱭᱢᱟᱫᱤᱠ ᱫᱤᱭᱮᱢ ᱪᱤᱱᱛᱟ ᱞᱮᱠᱷᱟᱡ ᱫᱚ ᱚᱱᱟ ᱯᱷᱚᱥᱚᱞᱨᱮᱭᱟᱜ ᱠᱚᱱᱚ ᱠᱷᱚᱛᱤ ᱵᱟᱝ ᱦᱩᱭᱩᱜ ᱟ ᱥᱮ ᱚᱱᱟ ᱡᱮᱴᱟ ᱦᱟᱥᱟ ᱠᱟᱱᱟ ᱢᱟᱴᱤ ᱚᱱᱟ ᱠᱤᱱᱛᱩ ᱩᱨᱵᱚᱨ ᱛᱟᱦᱮᱸᱱ ᱛᱟᱢᱟ ᱟᱭᱢᱟᱫᱤᱱ ᱡᱤᱣᱟᱹᱫ ᱛᱟᱦᱮᱱᱟ

ᱦᱮᱸ ᱦᱮᱸ ᱤᱱᱟᱹᱜᱤ ᱵᱷᱟᱜᱤᱜ ᱟ ᱦᱮᱸ ᱦᱮᱸ ᱦᱮᱸ ᱦᱮᱸ ᱴᱷᱤᱠ ᱴᱷᱤᱠ ᱦᱮᱸ ᱴᱷᱤᱠᱜᱮᱭᱟ ᱛᱚᱵᱮ ᱟᱵᱟᱨ ᱦᱟᱸᱜ ᱯᱚᱨᱮᱦᱟᱸᱜ ᱜᱟᱞᱢᱟᱨᱟᱣ ᱦᱩᱭᱩᱜ ᱟ ᱦᱮᱸ ᱦᱮᱸ ᱦᱮᱸ ᱫᱚᱦᱚᱭᱢᱮ ᱛᱚᱵᱮ